ᱜᱷᱟᱴᱥᱤᱞᱟᱹ ᱵᱟᱡᱟᱨ ᱤᱧ ᱪᱟᱞᱟᱣ ᱞᱮᱱᱟ ᱛᱮᱦᱮᱧ ᱥᱚᱛᱛᱚ ᱫᱳᱠᱟᱱ ᱤᱧ ᱪᱟᱞᱟᱣ ᱞᱮᱱᱟ ᱞᱩᱛᱩᱨ ᱨᱮᱱᱟᱜ ᱴᱷᱤᱯᱤ ᱯᱟᱜᱽᱨᱟᱧ ᱠᱤᱨᱤᱧ ᱟᱹᱜᱩ ᱠᱮᱫᱼᱟ ᱥᱳᱱᱟ ᱨᱮᱱᱟᱜ ᱫᱚᱢᱮᱧ ᱠᱩᱥᱤᱭᱟᱱᱟ ᱞᱟᱹᱭᱮᱫ ᱟᱹᱧ ᱱᱚᱜᱼᱚ ᱱᱟ ᱜᱮ ᱤᱧᱟᱹᱜ ᱞᱩᱛᱩᱨ ᱨᱮᱫᱚ ᱥᱚᱵᱷᱟᱜᱼᱟ ᱢᱮᱱᱠᱷᱟᱱ ᱚᱱᱟᱜᱤᱧ ᱠᱤᱨᱤᱧ ᱟᱹᱜᱩ ᱠᱮᱫᱼᱟ ᱤᱧᱫᱚ ᱯᱟᱸᱪ ᱦᱟᱡᱟᱨ ᱴᱟᱠᱟ ᱛᱮ ᱢᱮᱱᱠᱷᱟᱱ ᱟᱹᱜᱩ ᱠᱟᱛᱮᱧ ᱦᱚᱨᱚᱜ ᱠᱮᱫᱟ ᱦᱚᱲ ᱠᱚᱠᱚ ᱧᱮᱞ ᱮᱫ ᱛᱤᱧ ᱠᱷᱟᱱ ᱛᱤᱱᱟᱹᱜ ᱛᱮᱢ ᱦᱟᱛᱟᱣ ᱠᱮᱜᱼᱟ ᱟᱢᱟᱜ ᱞᱩᱛᱩᱨ ᱨᱮ ᱟᱹᱰᱤ ᱱᱟᱯᱟᱭ ᱥᱚᱵᱷᱟ ᱟᱠᱟᱱ ᱛᱟᱢᱟ ᱟᱹᱰᱤ ᱢᱚᱡᱽ ᱮᱢ ᱧᱮᱞᱚᱜ ᱠᱟᱱᱟ ᱪᱮᱦᱨᱟ ᱧᱮᱞᱚᱜ ᱠᱟᱱᱟ ᱛᱤᱱᱟᱹᱜ ᱛᱮᱢ ᱦᱟᱛᱟᱣ ᱠᱮᱜᱼᱟ ᱚᱱᱟᱜᱮ ᱫᱚᱢᱮ ᱦᱚᱲ ᱠᱚ ᱠᱩᱥᱤᱭᱟᱜ ᱠᱟᱱᱟ ᱱᱮᱜᱼᱮ ᱱᱤᱱ ᱢᱟᱨᱟᱝ ᱟᱜ ᱜᱮ ᱵᱟᱹᱦᱩ ᱠᱩᱲᱤᱭᱟᱜ ᱞᱩᱛᱩᱨ ᱨᱮᱫᱚ ᱟᱹᱰᱤ ᱪᱮᱦᱨᱟ ᱧᱮᱞᱚᱜᱼᱟ ᱟᱹᱰᱤ ᱱᱟᱯᱟᱭ ᱛᱮᱢ ᱫᱟᱢ ᱛᱮᱢ ᱦᱟᱛᱟᱣ ᱟᱠᱟᱫᱼᱟ ᱟᱹᱰᱤ ᱪᱮᱦᱨᱟ ᱧᱮᱞᱚᱜ ᱠᱟᱱ ᱛᱟᱢᱟ ᱚᱠᱟ ᱵᱟᱡᱟᱨ ᱨᱮ ᱚᱠᱟ ᱫᱳᱠᱟᱱ ᱨᱮᱢ ᱦᱟᱛᱟᱣ ᱠᱟᱜᱼᱟ ᱟᱞᱮ ᱦᱚᱸᱞᱮ ᱦᱟᱛᱟᱣᱟ ᱱᱤᱱ ᱢᱟᱨᱟᱝ ᱟᱜ ᱫᱚᱢᱮ ᱱᱟᱯᱟᱭ ᱧᱮᱞᱚᱜ ᱠᱟᱱᱟ ᱟᱹᱰᱤ ᱱᱟᱯᱟᱭ ᱟᱞᱮᱭᱟᱜ ᱞᱩᱛᱩᱨ ᱨᱮᱦᱚᱸ ᱥᱚᱵᱷᱟᱜᱼᱟ ᱱᱩᱱᱟᱹᱜ ᱥᱚᱵᱷᱟ ᱟᱢᱟᱜ ᱞᱩᱛᱩᱨ ᱨᱮ ᱧᱮᱞᱚᱜ ᱠᱟᱱᱟ ᱡᱚᱛᱚ ᱦᱚᱲ ᱠᱚ ᱠᱚᱭᱚᱜ ᱟᱢ ᱠᱟᱱᱟ ᱟᱹᱰᱤ ᱱᱟᱯᱟᱭ ᱛᱟᱢ ᱧᱮᱞᱚᱜ ᱠᱟᱱᱟ